ᱦᱮᱞᱳ ᱦᱮᱞᱳ ᱜᱚᱝᱠᱮ ᱤᱧ ᱤᱧ ᱢᱤᱫᱴᱮᱱ ᱥᱚᱢᱟᱡᱽ ᱥᱩᱥᱟᱹᱨᱤᱭᱟᱹᱧ ᱞᱟᱹᱭᱫᱟ ᱟᱪᱪᱷᱟ ᱤᱧ ᱢᱮᱱᱫᱟ ᱡᱮ ᱟᱢᱟᱜ ᱚᱲᱟᱜ ᱫᱚ ᱚᱠᱟᱨᱮ ᱟᱨ ᱟᱯᱮᱠᱤ ᱪᱟᱥᱵᱟᱥ ᱠᱚᱯᱮ ᱠᱟᱹᱢᱤ ᱜᱮᱭᱟ ᱟᱪᱪᱷᱟ ᱢᱟᱱᱮ ᱟᱯᱮ ᱫᱚ ᱪᱮᱫ ᱞᱮᱠᱟ ᱡᱮ ᱱᱚᱣᱟ ᱥᱮᱨᱢᱟᱨᱮ ᱵᱟᱨ ᱫᱷᱟᱣ ᱜᱮᱯᱮ ᱪᱟᱥᱟ ᱥᱮ ᱢᱤᱫ ᱫᱷᱟᱣ ᱜᱮᱯᱮ ᱪᱟᱥᱟ ᱟᱪᱪᱷᱟ ᱟᱨ ᱫᱟᱜ ᱡᱟᱹᱲᱤ ᱠᱚ ᱱᱤᱭᱮ ᱫᱚ ᱮᱴᱠᱮᱴᱚᱬᱮ ᱫᱚ ᱵᱟᱹᱱᱩᱜᱼᱟ ᱡᱟᱹᱱᱤᱡ ᱠᱷᱟᱱ ᱟᱪᱪᱷᱟ ᱤᱧᱫᱚ ᱢᱤᱫᱴᱮᱱ ᱥᱚᱝᱥᱛᱷᱟ ᱠᱷᱚᱱᱤᱧ ᱞᱟᱹᱭᱮᱫᱟ ᱟᱞᱮᱫᱚ ᱱᱚᱣᱟ ᱪᱟᱥᱟᱼᱵᱟᱥᱟ ᱦᱚᱲ ᱠᱚ ᱥᱮ ᱨᱮᱸᱜᱮᱡ ᱦᱚᱲ ᱠᱚ ᱜᱚᱲᱚ ᱥᱚᱯᱚᱦᱚᱫᱞᱮ ᱮᱢᱟᱠᱚᱣᱟ ᱟᱫᱚ

ᱟᱪᱪᱷᱟ ᱚᱱᱟᱠᱚ ᱞᱟᱦᱟᱨᱮ ᱤᱧᱟᱹᱜ ᱠᱩᱠᱞᱤ ᱟᱯᱮ ᱡᱮ ᱟᱯᱮ ᱥᱩᱨ ᱨᱮᱛᱚ ᱠᱟᱹᱨᱠᱷᱟᱱᱟ ᱠᱚ ᱢᱮᱱᱟᱜᱼᱟ ᱚᱱᱟᱠᱚᱨᱮ ᱟᱯᱮ ᱠᱚᱨᱮᱱ ᱢᱟᱱᱮ ᱠᱟᱹᱢᱤ ᱫᱚᱯᱮ ᱥᱮᱱᱚᱜ ᱜᱮᱭᱟ ᱥᱮ ᱥᱩᱫᱩ ᱪᱟᱥᱼᱵᱟᱥ ᱜᱮᱯᱮ ᱠᱟᱹᱢᱤᱭᱟ ᱟᱨ ᱢᱟᱹᱭᱱᱟᱹ ᱠᱚᱫᱚ ᱪᱮᱫᱞᱮᱠᱟ ᱪᱚᱝ ᱚ ᱢᱟᱱᱮ ᱫᱤᱱ ᱠᱷᱟᱸᱰᱟᱣ ᱫᱚ ᱮᱠᱴᱩ ᱢᱩᱥᱠᱤᱞ ᱧᱚᱜ ᱜᱮᱭᱟ ᱢᱩᱥᱠᱤᱞ ᱫᱚ ᱵᱟᱝ ᱟᱪᱪᱷᱟ ᱦᱳᱭ ᱟᱞᱮ ᱫᱚ ᱱᱚᱣᱟ ᱥᱚᱝᱥᱛᱷᱟ ᱠᱷᱚᱱᱞᱮ ᱜᱚᱲᱚ ᱜᱮᱭᱟ ᱟᱫᱚ ᱱᱚᱝᱠᱟ ᱪᱟᱥᱼᱵᱟᱥ ᱠᱚᱫᱚ ᱱᱚᱣᱟ ᱤᱛᱟᱹ ᱠᱚ ᱱᱮᱛᱟᱨ ᱫᱚ ᱱᱟᱣᱟᱼᱱᱟᱣᱟᱱᱟᱜ ᱤᱛᱟᱹ ᱠᱚ ᱩᱰᱩᱠ ᱟᱠᱟᱱᱟ ᱛᱚ ᱚᱱᱟ ᱤᱛᱟᱹ ᱠᱚᱞᱮ ᱮᱢᱚᱜᱼᱟ ᱥᱮ ᱥᱟᱨ ᱠᱚᱦᱚᱸᱞᱮ ᱮᱢᱚᱜ ᱜᱮᱭᱟ ᱟᱨ ᱚᱝᱠᱟ ᱡᱩᱫᱤ ᱯᱟᱢᱯ ᱠᱚ ᱥᱮ ᱰᱨᱟᱢ ᱠᱚ ᱞᱟᱜᱟᱜᱼᱟ ᱚᱝᱠᱟᱱᱟᱜ ᱟᱭᱢᱟ ᱞᱮᱠᱟᱱᱟᱜ ᱥᱟᱢᱟᱱ ᱢᱮᱱᱟᱜᱼᱟ ᱟᱞᱮ ᱫᱚᱞᱮ ᱱᱚᱝᱠᱟᱞᱮ ᱮᱢᱟᱠᱚᱣᱟ ᱟᱫᱚ ᱛᱟᱦᱞᱮ ᱟᱯᱮ ᱢᱤᱫ ᱫᱤᱱ ᱡᱟᱨᱣᱟᱜ ᱯᱮ ᱛᱟᱞᱦᱮ ᱟᱨ ᱜᱟᱞᱢᱟᱨᱟᱣ ᱞᱮᱯᱮ ᱛᱤᱥ ᱠᱚᱛᱮᱯᱮ ᱥᱚᱢᱚᱭᱚᱜᱼᱟ ᱚᱱᱟ ᱥᱚᱢᱚᱭ ᱞᱮᱠᱟᱛᱮ ᱟᱞᱮ ᱞᱮ ᱪᱟᱞᱟᱜᱼᱟ ᱛᱟᱞᱦᱮ ᱦᱳᱭ ᱴᱷᱤᱠ ᱜᱮᱭᱟ ᱛᱟᱦᱞᱮ ᱦᱳᱭ ᱦᱳᱭ ᱡᱚᱦᱟᱨᱜᱮ ᱛᱟᱦᱞᱮ